ᱡᱟᱦᱟᱱᱟᱜ ᱱᱚᱰᱮ ᱟᱵᱚ ᱢᱮᱱᱟᱜᱼᱟ ᱰᱤᱡᱮ ᱛᱟᱲᱟ ᱵᱩᱨᱩ ᱚᱱᱟ ᱫᱚᱵᱚᱱ ᱢᱮᱛᱟ ᱠᱟᱜ ᱦᱟᱸᱜ ᱫᱩᱥᱨᱟᱹ ᱵᱩᱨᱩ ᱫᱚᱥᱨᱟᱹ ᱵᱩᱨᱩ ᱫᱚ ᱚᱱᱠᱟᱱ ᱧᱩᱛᱩᱢᱟᱱ ᱡᱟᱭᱜᱟ ᱠᱟᱱᱟ ᱟᱹᱰᱤ ᱜᱟᱱ ᱦᱤᱥᱟᱹᱵ ᱫᱚᱥᱨᱟᱹ ᱵᱩᱨᱩ ᱨᱮ ᱦᱟᱸᱜ ᱧᱩᱛᱩᱢ ᱟᱠᱟᱜᱼᱟ ᱚᱸᱰᱮᱱᱟᱜ ᱢᱮᱱᱟᱜᱼᱟ ᱧᱩᱛᱩᱢᱟᱱ ᱡᱟᱭᱜᱟ ᱫᱚ ᱫᱩᱥᱨᱟᱹ ᱵᱩᱨᱩ ᱩᱱᱤ ᱫᱚ ᱛᱟᱦᱮᱸ ᱞᱮᱱᱟ ᱯᱚᱱᱰᱤᱛ ᱦᱟᱲᱟᱢᱟᱜ ᱨᱚᱜᱷᱩᱱᱟᱛᱷ ᱯᱚᱱᱰᱤᱛᱟᱜ ᱟᱭᱟᱡ ᱧᱩᱛᱩᱢᱟᱱ ᱡᱟᱭᱜᱟ ᱠᱟᱱᱟ ᱚᱸᱰᱮ ᱫᱚ ᱚᱱᱠᱟ ᱫᱚ ᱟᱭᱟᱡ ᱚᱲᱟᱜ ᱫᱚ ᱦᱩᱭᱩᱜ ᱠᱟᱱᱟ ᱰᱟᱰᱵᱩᱥ ᱰᱟᱰᱵᱩᱥ ᱨᱮᱫᱚ ᱢᱟᱱᱟᱣ ᱦᱩᱭᱩᱜ ᱠᱟᱱᱟ ᱱᱚᱰᱮ ᱵᱟᱹᱭᱥᱟᱹᱠᱷ ᱠᱩᱱᱟᱹᱢᱤ ᱵᱟᱹᱭᱥᱟᱹᱠᱷ ᱠᱩᱱᱟᱹᱢᱤ ᱦᱩᱭᱩᱜᱼᱟ ᱟᱡᱟᱜ ᱱᱚᱰᱮ ᱦᱚᱸᱠᱚ ᱢᱟᱱᱟᱣᱮᱜᱼᱟ ᱱᱤᱭᱟᱹ ᱵᱩᱨᱩ ᱨᱮ ᱚᱱᱟ ᱡᱟᱦᱟᱸ ᱠᱚ ᱢᱮᱛᱟᱜᱼᱟ ᱯᱟᱲᱦᱟᱹ ᱠᱟᱴᱟ ᱯᱟᱲᱦᱟᱹ ᱠᱟᱴᱟ ᱢᱟᱭ ᱫᱩᱥᱨᱟᱹ ᱵᱩᱨᱩ ᱫᱚᱥᱨᱟᱹ ᱵᱩᱨᱩ ᱢᱮᱱᱛᱮ ᱠᱚ ᱢᱮᱛᱟᱜᱟᱜ ᱟᱱᱟ ᱱᱚᱰᱮ ᱦᱚᱸ ᱢᱟᱱᱟᱣ ᱦᱩᱭᱩᱜ ᱠᱟᱱᱟ ᱵᱟᱹᱭᱥᱟᱹᱠᱷ ᱠᱩᱱᱟᱹᱢᱤ ᱞᱮᱠᱟᱱ ᱫᱤᱱᱨᱮ ᱟᱹᱰᱤ ᱞᱮᱠᱟᱱ ᱟᱹᱰᱤ ᱞᱮᱠᱟᱱ ᱦᱚᱲ ᱠᱚ ᱦᱤᱡᱩᱜᱼᱟ ᱱᱚᱰᱮ ᱦᱚᱸ ᱵᱟᱹᱭᱥᱟᱹᱠᱷ ᱠᱩᱱᱟᱹᱢᱤ ᱞᱮᱠᱟᱱ ᱫᱤᱱ ᱨᱮ ᱱᱚᱰᱮ ᱚᱵᱚᱥᱭᱚ ᱟᱭᱟᱜ ᱢᱟᱱᱟᱭᱮᱫ ᱟᱠᱚ ᱢᱟᱱᱟ ᱵᱟ ᱦᱚᱲ ᱠᱚ ᱥᱮᱴᱮᱨᱚᱜ ᱠᱟᱱᱟ ᱟᱹᱰᱤ ᱟᱹᱰᱤ ᱡᱤᱞᱤᱧ ᱡᱤᱞᱤᱧ ᱨᱮᱱ ᱚᱵᱚᱥᱚ ᱥᱮᱴᱮᱨᱚᱜ ᱠᱟᱱᱟ ᱠᱚ ᱧᱮᱞ ᱠᱟᱣᱞᱮ ᱟᱨ ᱱᱚᱰᱮ ᱱᱟᱦᱟᱜ ᱟᱡᱟᱜ ᱴᱷᱟᱶ ᱟᱡᱟᱜ ᱛᱚᱯᱟ ᱦᱟᱸᱜ ᱱᱚᱰᱮ ᱦᱩᱭᱩᱜ ᱠᱟᱱᱟ ᱰᱟᱦᱟᱨᱰᱤ ᱨᱮ ᱚᱱᱮ ᱚᱱᱠᱟ ᱰᱟᱦᱟᱨᱰᱤ ᱰᱟᱰᱵᱳᱥ ᱚᱸᱰᱮ ᱦᱚᱸ ᱟᱡᱟᱜ ᱴᱷᱟᱶ ᱦᱚᱸᱛᱟᱭ ᱢᱮᱱᱟᱜᱼᱟ ᱟᱡᱟᱜ ᱛᱚᱯᱟ ᱦᱚᱸᱛᱟᱭ ᱢᱮᱱᱟᱜᱼᱟ ᱚᱸᱰᱮ ᱦᱚᱸ ᱟᱹᱰᱤ ᱟᱭᱢᱟ ᱡᱟᱭᱜᱟ ᱨᱮᱱ ᱠᱚ ᱦᱤᱡᱩᱜ ᱠᱟᱱᱟ ᱯᱷᱟᱨᱟᱠ ᱯᱷᱟᱨᱟᱠ ᱨᱤᱱ ᱢᱟᱱᱮ ᱦᱤᱡᱩᱜ ᱠᱟᱱᱟ ᱚᱠᱚ ᱵᱮᱝᱜᱚᱞ ᱳᱭᱮᱥᱴ ᱵᱮᱝᱜᱚᱞ ᱜᱚᱴᱟ ᱨᱤᱱ ᱡᱷᱟᱨᱠᱷᱚᱸᱰ ᱜᱚᱴᱟ ᱠᱚ ᱦᱤᱡᱩᱜ ᱠᱟᱱᱟ ᱱᱚᱰᱮ ᱟᱡᱟᱜ ᱧᱩᱛᱩᱢ ᱞᱟᱹᱜᱤᱫ ᱛᱮᱦᱟᱸᱜ ᱧᱮᱞ ᱠᱟᱵᱚᱱ ᱥᱮ ᱦᱤᱡᱩᱜ ᱠᱟᱱᱟ ᱠᱚ ᱵᱚᱸᱜᱟ ᱵᱳᱨᱳ ᱠᱚ ᱟᱞᱮ ᱟᱛᱳ ᱵᱟᱦᱟ ᱢᱟᱞᱟ ᱠᱚ ᱟᱬᱜᱩᱭᱮᱜᱼᱟ ᱚᱱᱟ ᱠᱚ ᱦᱚᱴᱚᱜ ᱨᱮᱠᱚ ᱟᱨᱟᱣᱟᱭ ᱠᱟᱱᱟ ᱢᱮᱱᱟ ᱢᱩᱨᱛᱤ ᱞᱮᱠᱟ ᱜᱮ ᱵᱮᱱᱟᱣ ᱟᱠᱟᱫᱮᱭᱟ ᱡᱮᱦᱮᱛᱩ ᱚᱸᱰᱮ ᱟᱡ ᱥᱤᱫᱩ ᱟᱠᱟᱫᱮᱭᱟ ᱠᱚ ᱡᱟᱦᱟᱸ ᱱᱟᱜ ᱚᱸᱰᱮ ᱯᱷᱳᱴᱳ ᱨᱮ ᱵᱟᱦᱟ ᱢᱟᱞᱟ ᱠᱚ ᱟᱨᱟᱣᱟᱭ ᱠᱟᱱᱟ ᱮᱱᱮᱡ ᱥᱮᱨᱮᱧ ᱡᱚᱛᱚ ᱦᱩᱭᱩᱜᱼᱟ ᱡᱚᱛᱚ ᱥᱟᱯᱟᱯ ᱧᱟᱢᱚᱜᱼᱟ ᱧᱟᱢ ᱦᱚᱸ ᱟᱨᱚ ᱧᱩᱛᱩᱢ ᱦᱚᱸᱠᱚ ᱧᱩᱛᱩᱢ ᱟᱠᱟᱫᱮᱭᱟ ᱧᱩᱛᱩᱢ ᱟᱡᱟᱜ ᱛᱚᱯᱟᱦᱚᱸ ᱛᱚᱯᱟᱦᱚᱸ ᱥᱮᱴᱮᱨ ᱠᱟᱛᱮ ᱞᱮ ᱵᱟᱦᱟ ᱢᱟᱞᱟ ᱠᱚ ᱟᱨᱟᱣᱟᱭ ᱠᱟᱱᱟ ᱱᱚᱰᱮ ᱵᱤᱡᱮ ᱛᱟᱲ ᱵᱩᱨᱩ ᱨᱮᱦᱚᱸ ᱚᱱᱠᱟ ᱜᱮ ᱦᱤᱡᱩᱜ ᱠᱟᱱᱟ ᱠᱚᱦᱚᱸ ᱟᱭᱢᱟ ᱟᱭᱢᱟ ᱦᱟᱸᱰᱮ ᱡᱩᱫᱤ ᱴᱟᱭᱤᱢ ᱞᱟᱜᱟᱣ ᱠᱟᱱᱟ ᱚᱸᱰᱮ ᱠᱚ ᱦᱤᱨᱤ ᱛᱚᱨᱟᱭᱟ ᱱᱚᱰᱮ ᱧᱮᱞ ᱧᱚᱜ ᱦᱚᱸ ᱵᱩᱨᱩ ᱠᱟᱱᱟ ᱚᱵᱚᱥᱥᱚ ᱪᱮᱨᱦᱟ ᱵᱩᱡᱷᱟᱹᱜᱼᱟ ᱟᱨ ᱚᱱᱟ ᱨᱟᱠᱟᱵ ᱟᱬᱜᱚ ᱵᱷᱟᱵ ᱢᱟᱱᱮ ᱪᱮᱦᱨᱟ ᱵᱩᱡᱷᱟᱹᱜᱼᱟ ᱫᱟᱬᱟ ᱡᱚᱝ ᱦᱚᱸ ᱧᱮᱞ ᱦᱚᱸ ᱟᱹᱰᱤ ᱪᱮᱦᱨᱟ ᱵᱩᱡᱷᱟᱹᱜᱼᱟ ᱚᱱᱟ ᱠᱷᱟᱹᱛᱤᱨ ᱱᱚᱰᱮ ᱵᱟᱝ ᱡᱩᱫᱤ ᱦᱟᱸᱰᱮ ᱵᱟᱠᱚ ᱥᱟᱦᱚᱵᱚᱜ ᱠᱷᱟᱱ ᱵᱷᱤᱲᱩᱜ ᱠᱷᱟᱱ ᱱᱚᱰᱮ ᱦᱚᱸᱠᱚ ᱟᱠᱚ ᱢᱟᱱᱮ ᱱᱚᱰᱮ ᱦᱚᱸ ᱵᱚᱸᱜᱟ ᱵᱳᱨᱳ ᱠᱟᱛᱮ ᱦᱚᱸᱠᱚ ᱨᱩᱣᱟᱹᱲ ᱠᱟᱱᱟ